ᱦᱚᱸ ᱤᱭᱟᱹ ᱯᱟᱭᱨᱟ ᱥᱮᱫᱟᱭ ᱫᱚ ᱟᱞᱮ ᱜᱤᱫᱽᱨᱟᱹ ᱞᱮ ᱛᱟᱦᱮᱸ ᱠᱟᱱ ᱡᱚᱠᱷᱮᱡ ᱫᱚ ᱟᱞᱮᱫᱚ ᱚᱱᱮ ᱯᱩᱠᱷᱨᱤ ᱢᱤᱫᱴᱟᱝ ᱢᱮᱱᱟᱜᱼᱟ ᱢᱟᱨᱟᱝ ᱯᱩᱠᱷᱨᱤ ᱚᱱᱟ ᱴᱚᱞᱟ ᱨᱮᱭᱟᱜ ᱜᱮ ᱚᱱᱟ ᱥᱚᱨᱠᱟᱨ ᱰᱟᱦᱟᱨ ᱠᱚ ᱢᱮᱛᱟᱜᱼᱟ ᱚᱸᱰᱮ ᱜᱮ ᱜᱤᱫᱽᱨᱟᱹ ᱡᱚᱠᱷᱮᱡ ᱡᱚᱛᱚ ᱜᱤᱫᱽᱨᱟᱹ ᱚᱸᱰᱮ ᱞᱮ ᱪᱟᱞᱟᱜ ᱛᱟᱦᱮᱱ ᱩᱢᱩᱜ ᱟᱫᱚ ᱚᱸᱰᱮ ᱜᱮᱞᱮ ᱯᱟᱭᱨᱟᱜᱼᱟ ᱦᱮᱸ ᱡᱚᱛᱚ ᱜᱤᱫᱽᱨᱟᱹ ᱚᱸᱰᱮ ᱜᱤᱫᱽᱨᱟᱹ ᱡᱚᱠᱷᱚᱡ ᱤᱧ ᱢᱟ ᱚᱱᱟ ᱫᱚᱱᱟᱠᱚ ᱫᱚᱱ ᱦᱚᱸ ᱫᱚᱱ ᱦᱚᱸᱞᱮ ᱫᱚᱱ ᱛᱟᱦᱮᱸ ᱡᱚᱛᱚ ᱦᱚᱲ ᱜᱤᱫᱽᱨᱟᱹ ᱜᱮ ᱯᱟᱭᱨᱟ ᱢᱟ ᱟᱹᱰᱤ ᱤᱭᱟᱹ ᱜᱮ ᱵᱩᱡᱷᱟᱹᱜᱼᱟ ᱠᱩᱥᱤ ᱜᱮ ᱵᱩᱡᱷᱟᱹᱜᱼᱟ ᱮᱱᱠᱷᱟᱱ ᱫᱚ ᱚᱱᱠᱟ ᱫᱚ ᱪᱟᱯᱚᱞ ᱪᱟᱯᱚᱞ ᱠᱚᱦᱚᱸ ᱞᱮ ᱮᱱᱮᱡ ᱛᱟᱦᱮᱱ ᱜᱤᱫᱽᱨᱟᱹ ᱡᱚᱠᱷᱚᱡ ᱢᱟ ᱟᱹᱰᱤ ᱦᱟᱱᱟ ᱱᱷᱟᱣᱟ ᱠᱷᱮᱲᱚ ᱠᱚ ᱛᱟᱦᱮᱱᱟ ᱥᱮ ᱩᱢᱩᱜ ᱡᱚᱠᱷᱚᱡ ᱦᱚᱸ ᱡᱚᱴᱟᱣ ᱜᱚᱫ ᱮᱱᱟᱢ ᱚᱱᱟ ᱥᱟᱶᱛᱮ ᱟᱨᱦᱚᱸ ᱯᱟᱭᱨᱟ ᱦᱚᱸ ᱚᱠᱚᱭ ᱱᱟᱦᱟᱜ ᱥᱟᱺᱜᱤᱧ ᱧᱚᱜ ᱟᱢ ᱯᱟᱭᱨᱟ ᱫᱟᱲᱮᱭᱟᱜᱼᱟᱢ ᱚᱱᱠᱟᱱᱟᱜ ᱛᱟᱯᱚᱨᱮ ᱩᱱᱩᱢ ᱩᱱᱩᱢ ᱛᱮᱦᱚᱸ ᱩᱱᱩᱢ ᱩᱱᱩᱢ ᱛᱮᱦᱚᱸ ᱢᱟᱱᱮ ᱟᱹᱰᱤ ᱥᱟᱺᱜᱤᱧ ᱱᱤᱡᱮ ᱞᱮ ᱪᱟᱞᱟᱜ ᱛᱟᱦᱮᱱ ᱚᱱᱠᱟ ᱫᱚ ᱟᱫᱚ ᱱᱚᱝᱠᱟ ᱩᱱᱟᱹᱜ ᱫᱤᱱ ᱢᱟᱱᱮ ᱜᱤᱫᱽᱨᱟᱹ ᱡᱚᱠᱷᱚᱡ ᱵᱚᱨᱚ ᱦᱚᱸ ᱵᱩᱡᱷᱟᱹᱜ ᱛᱟᱦᱮᱱ ᱜᱮ ᱵᱩᱡᱷᱟᱹᱣ ᱫᱚ ᱯᱟᱪᱮ ᱩᱱᱟᱹᱜ ᱰᱷᱮᱹᱨ ᱫᱟᱜ ᱨᱮ ᱪᱤᱞᱤ ᱠᱚ ᱢᱮᱱᱟᱜ ᱠᱚᱣᱟ ᱟᱫᱚ ᱡᱚᱛᱚ ᱦᱚᱲ ᱜᱤᱫᱽᱨᱟᱹ ᱜᱮᱞᱮ ᱯᱟᱭᱨᱟᱜᱼᱟ ᱥᱮ ᱟᱫᱚ ᱚᱱᱠᱟ ᱫᱚ ᱱᱟᱦᱟᱜ ᱯᱟᱭᱨᱟ ᱫᱚ ᱩᱱᱠᱩ ᱜᱤᱫᱽᱨᱟᱹ ᱠᱚ ᱡᱚᱛᱚ ᱦᱚᱲ ᱞᱮ ᱯᱟᱭᱨᱟᱜ ᱟᱥᱮ ᱟᱫᱚ ᱚᱱᱟ ᱢᱮᱱᱛᱮ ᱜᱮ ᱱᱟᱜ ᱟᱫᱚ ᱟᱹᱞᱤᱧ ᱫᱚ ᱞᱤᱧ ᱯᱟᱭᱨᱟᱜ ᱛᱟᱦᱮᱱᱟ ᱟᱫᱚ ᱟᱹᱞᱤᱧ ᱛᱮᱜᱮ ᱚᱱᱟ ᱠᱚᱫᱚ ᱞᱤᱧ ᱥᱮᱬᱟ ᱟᱠᱟᱜᱼᱟ ᱜᱤᱫᱽᱨᱟᱹ ᱠᱚ ᱧᱮᱞ ᱠᱟᱛᱮ ᱜᱮ ᱱᱟᱦᱟᱜ ᱢᱟᱲᱟᱝ ᱫᱚ ᱢᱟᱱᱮ ᱠᱚᱴᱚᱨᱟᱣ ᱞᱮ ᱯᱮᱨᱮᱟᱜ ᱛᱟᱦᱮᱸ ᱪᱮᱫ ᱡᱚᱛᱚ ᱜᱤᱫᱽᱨᱟᱹ ᱜᱮ ᱟᱨᱚ ᱦᱮᱱᱟᱜ ᱫᱚ ᱱᱤᱛᱚᱜ ᱦᱚᱸ ᱚᱱᱠᱟ ᱟᱞᱮ ᱥᱩᱨ ᱠᱚᱨᱮ ᱱᱚᱣᱟ ᱤᱭᱟᱹ ᱠᱚ ᱢᱮᱱᱟᱜᱼᱟ ᱰᱮᱢ ᱢᱮᱱᱟᱜᱼᱟ ᱰᱮᱢ ᱠᱚᱨᱮ ᱦᱚᱸᱞᱮ ᱦᱟᱹᱠᱩ ᱥᱟᱵ ᱞᱮ ᱪᱟᱞᱟᱜᱼᱟ ᱚᱸᱰᱮ ᱦᱚᱸᱞᱮ ᱯᱟᱭᱨᱟ ᱯᱟᱭᱨᱟ ᱛᱮᱞᱮ ᱯᱷᱟᱨᱚᱢᱚᱜᱼᱟ ᱚᱱᱟ ᱯᱟᱴᱷᱟᱠ ᱠᱷᱚᱱ ᱱᱚᱣᱟ ᱯᱟᱴᱷᱟᱠ